ᱦᱮᱸ ᱤᱧ ᱴᱤᱵᱷᱤ ᱼᱨᱮ ᱰᱚᱜᱚᱨ ᱮᱯᱮᱨ ᱦᱮᱸᱫᱮᱡᱤᱧ ᱧᱮᱞᱟᱠᱟᱜᱼᱟ ᱟᱨ ᱱᱚᱣᱟ ᱮᱯᱮᱨᱦᱮᱸᱰᱮᱡ ᱛᱟᱞᱟᱛᱮ ᱵᱤᱵᱷᱤᱱᱱᱚ ᱨᱟᱡᱽᱱᱳᱭᱛᱤᱠ ᱫᱚᱞᱨᱮᱱ ᱵᱤᱵᱷᱤᱱᱱᱚ ᱨᱟᱡᱽᱱᱳᱭᱛᱤᱠ ᱞᱤᱰᱟᱨ ᱠᱚ ᱟᱭᱢᱟ ᱨᱚᱠᱚᱢ ᱜᱷᱚᱴᱚᱱᱟ ᱤᱫᱤ ᱠᱟᱛᱮᱫ ᱠᱚ ᱮᱯᱮᱨᱦᱮᱸᱰᱮᱡ ᱟᱠᱟᱱᱟ ᱟᱨ ᱱᱚᱣᱟ ᱮᱯᱮᱨᱦᱮᱸᱰᱮᱡ ᱛᱟᱞᱟ ᱛᱮᱜᱮ ᱫᱤᱥᱟᱹᱢ ᱨᱮᱱᱟᱜ ᱵᱤᱵᱷᱤᱱᱱᱚ ᱨᱟᱡᱽᱱᱳᱭᱛᱤᱠ ᱫᱚᱞ ᱪᱮᱫ ᱠᱚ ᱠᱟᱹᱢᱤᱭᱮᱫᱟ ᱪᱮᱫ ᱵᱟᱠᱚ ᱠᱟᱹᱢᱤᱭᱮᱫᱟ ᱚᱱᱟ ᱛᱟᱞᱟᱛᱮ ᱟᱭᱢᱟ ᱨᱚᱠᱚᱢ ᱛᱚᱨᱠᱚ ᱵᱤᱛᱚᱨᱠᱚ ᱦᱩᱭᱵᱟᱲᱟ ᱟᱠᱟᱱᱟ ᱟᱨ ᱱᱚᱣᱟᱧ ᱧᱮᱞ ᱟᱠᱟᱫᱟ ᱱᱚᱣᱟ ᱧᱮᱞ ᱛᱟᱞᱟᱛᱮ ᱱᱤᱭᱟᱹ ᱵᱩᱡᱷᱟᱹᱜ ᱠᱟᱱᱟ ᱡᱮ ᱱᱚᱣᱟ ᱫᱤᱥᱟᱹᱢᱨᱮ ᱵᱤᱨᱳᱫᱷᱤ ᱞᱮᱠᱟᱛᱮ ᱡᱩᱫᱤ ᱡᱟᱦᱟᱸᱭ ᱨᱟᱡᱽᱱᱳᱭᱛᱤᱠ ᱫᱚᱞ ᱵᱟᱠᱚ ᱛᱟᱦᱮᱱᱟ ᱛᱟᱦᱚᱞᱮ ᱦᱚᱭᱛᱚ ᱱᱚᱣᱟ ᱫᱤᱥᱟᱹᱢ ᱫᱚ ᱢᱟᱱᱮ ᱮᱠ ᱛᱚᱨᱯᱷᱟ ᱵᱷᱟᱵᱮ ᱢᱤᱫᱴᱮᱡ ᱨᱟᱡᱽᱱᱳᱭᱛᱤᱠ ᱫᱚᱞ ᱠᱚᱜᱮ ᱠᱚ ᱨᱟᱡᱟ ᱟᱨ ᱛᱤᱱᱟᱹᱜ ᱵᱤᱨᱳᱫᱷᱤᱛᱟ ᱛᱟᱦᱮᱱᱟ ᱤᱱᱟᱹᱜ ᱵᱤᱨᱳᱫᱷᱤᱛᱟ ᱛᱟᱞᱟ ᱛᱮᱜᱮ ᱵᱤᱵᱷᱤᱱᱱᱚ ᱨᱚᱠᱚᱢ ᱥᱚᱢᱚᱥᱥᱟ ᱥᱚᱢᱟᱫᱷᱟᱱᱚᱜᱼᱟ ᱪᱮᱫᱟᱜ ᱥᱮ ᱮᱴᱟᱜ ᱯᱚᱡᱤᱥᱚᱱ ᱯᱚᱞᱤᱴᱤᱠᱮᱞ ᱯᱟᱨᱴᱤᱨᱮᱱ ᱞᱤᱰᱟᱨ ᱠᱚᱫᱚ ᱵᱤᱵᱷᱤᱱᱱᱚ ᱨᱚᱠᱚᱢ ᱥᱚᱢᱚᱥᱥᱟ ᱤᱫᱤ ᱠᱟᱛᱮᱫ ᱜᱮᱠᱚ ᱯᱨᱚᱛᱤᱵᱟᱫᱽᱟ ᱟᱨ ᱚᱱᱟ ᱯᱨᱚᱛᱤᱵᱟᱫᱽ ᱛᱟᱞᱟᱛᱮ ᱠᱷᱚᱢᱚᱛᱟᱨᱮ ᱡᱟᱦᱟᱸᱭ ᱥᱟᱥᱚᱠ ᱫᱚᱞ ᱢᱮᱱᱟᱭ ᱩᱱᱤ ᱟᱭᱟᱜ ᱠᱟᱹᱢᱤ ᱠᱚᱨᱟᱣᱛᱮᱭ ᱵᱟᱫᱽᱫᱷᱚᱜᱼᱟ ᱚᱱᱟ ᱠᱷᱟᱹᱛᱤᱨ ᱫᱚ ᱤᱧ ᱡᱮᱢᱚᱱ ᱴᱤᱵᱷᱤ ᱪᱮᱱᱮᱞ ᱮ ᱵᱤ ᱯᱤ ᱴᱤᱵᱷᱤ ᱪᱮᱱᱮᱞ ᱨᱮ ᱱᱚᱣᱟ ᱮᱯᱮᱨᱦᱮᱸᱰᱮᱡ ᱤᱧ ᱧᱮᱞᱠᱟᱜᱼᱟ ᱟᱨ ᱱᱚᱣᱟ ᱮᱯᱮᱨᱦᱮᱸᱰᱮᱡ ᱛᱟᱞᱟᱛᱮ ᱡᱟᱦᱟᱸᱭ ᱮᱱᱠᱟᱨᱤᱝ ᱠᱟᱱᱟᱭ ᱥᱩᱢᱚᱱ ᱪᱮᱴᱟᱨᱡᱤᱭᱟᱜ ᱮᱯᱮᱨᱦᱮᱸᱰᱮᱡ ᱮ ᱵᱤ ᱯᱤ ᱟᱱᱚᱱᱫᱚ ᱴᱤᱵᱷᱤ ᱼᱨᱮ ᱧᱮᱞᱠᱟᱜᱼᱟ